ᱥᱚᱛᱨᱚ ᱢᱟᱨᱪ ᱫᱩ ᱦᱟᱡᱟᱨ ᱟᱴᱷᱟᱨᱳ ᱯᱚᱸᱫᱽᱨᱚ ᱮᱯᱨᱤᱞ ᱫᱩ ᱦᱟᱡᱟᱨ ᱩᱱᱤᱥ ᱥᱳᱞᱞᱳ ᱟᱜᱚᱥᱴ ᱫᱩ ᱦᱟᱡᱟᱨ ᱵᱤᱥ ᱛᱤᱨᱤᱥ ᱡᱩᱱ ᱫᱩ ᱦᱟᱡᱟᱨ ᱮᱠᱩᱥ ᱮᱠ ᱡᱟᱱᱣᱟᱨᱤ ᱫᱩ ᱦᱟᱡᱟᱨ ᱵᱟᱹᱭᱤᱥ